ᱤᱧᱟᱹᱜ ᱡᱚᱛᱚ ᱠᱷᱚᱱ ᱱᱟᱯᱟᱭ ᱡᱚ ᱫᱚ ᱡᱟᱦᱟᱸᱞᱮᱠᱟ ᱥᱮᱣ ᱟᱸᱜᱩᱨ ᱦᱚᱸ ᱦᱩᱭ ᱮᱱᱟ ᱟᱨ ᱠᱮᱞᱟ ᱟᱱᱟᱨ ᱡᱟᱦᱟᱸ ᱜᱮ ᱚᱱᱟ ᱡᱚ ᱡᱤᱱᱤᱥ ᱦᱩᱭ ᱮᱱᱟ ᱟᱨ ᱵᱟᱝ ᱪᱟᱥ ᱟᱵᱚᱱ ᱜᱩᱦᱩᱢ ᱠᱚ ᱜᱩᱦᱩᱢ ᱠᱚᱨᱮᱦᱚᱸ ᱟᱰᱤ ᱯᱷᱟᱭᱫᱟ ᱢᱮᱱᱟᱜᱼᱟ ᱪᱮᱠᱟᱛᱮ ᱜᱩᱦᱩᱢ ᱮᱢ ᱪᱟᱥ ᱞᱮᱠᱷᱟᱱ ᱫᱚ ᱯᱤᱥᱟᱹᱣ ᱠᱟᱛᱮ ᱨᱩᱴᱤ ᱦᱚᱸᱢ ᱵᱮᱱᱟᱣᱼᱟ ᱟᱨ ᱥᱮᱣ ᱟᱱᱟᱨ ᱠᱚᱢ ᱡᱚᱢ ᱠᱷᱟᱱ ᱫᱚ ᱫᱟᱲᱮ ᱵᱩᱡᱷᱟᱹᱜᱼᱟ ᱟᱱᱟᱨ ᱮᱢ ᱡᱚᱢ ᱠᱷᱟᱱ ᱢᱟᱭᱟᱢ ᱯᱮᱨᱮᱡᱚᱜᱼᱟ ᱚᱱᱠᱟᱜᱮ ᱠᱮᱞᱟ ᱠᱚᱦᱚᱸ ᱡᱚᱢ ᱞᱟᱹᱠᱛᱤ ᱠᱟᱱ ᱜᱮᱭᱟ ᱟᱨ ᱥᱟᱶ ᱛᱮ ᱟᱲᱟᱜ ᱥᱟᱠᱟᱢ ᱦᱚᱸ ᱡᱚᱢ ᱞᱟᱹᱠᱛᱤ ᱠᱟᱱ ᱜᱮᱭᱟ ᱚᱱᱟ ᱪᱤᱠᱟᱹᱧ ᱢᱮᱱᱟ ᱵᱟᱹᱲᱛᱤ ᱠᱟᱛᱮ ᱫᱚ ᱥᱮᱣ ᱟᱱᱟᱨ ᱠᱚ ᱦᱚᱸᱵᱚᱱ ᱡᱚᱢ ᱜᱮᱭᱟ ᱟᱨ ᱨᱩᱴᱤ ᱯᱤᱴᱷᱟᱹ ᱠᱚᱦᱚᱸᱵᱚᱱ ᱡᱚᱢ ᱜᱮᱭᱟ ᱪᱮᱠᱟᱛᱮ ᱟᱰᱤᱜᱮ ᱞᱟᱹᱠᱛᱤᱭᱟᱱᱟ ᱚᱱᱟᱠᱚᱢ ᱡᱚᱢ ᱞᱮ ᱮᱱᱟᱝ ᱜᱮ ᱫᱟᱲᱮ ᱵᱩᱡᱷᱟᱹᱜᱼᱟ ᱟᱨ ᱤᱱ ᱤᱱᱟᱝ ᱜᱮ ᱟᱢᱟᱜ ᱦᱚᱲᱢᱚ ᱨᱮᱦᱚᱸ ᱢᱟᱭᱟᱢ ᱯᱮᱨᱮᱡᱚᱜᱼᱟ ᱟᱨ ᱞᱟᱵᱽ ᱮᱢ ᱧᱟᱢᱟ